ᱦᱮᱞᱳ ᱦᱮᱸ ᱦᱮᱸ ᱟᱢ ᱚᱠᱟ ᱠᱷᱚᱱᱮᱢ ᱞᱟᱹᱭᱮᱫ ᱠᱟᱱᱟ ᱚ ᱚᱠᱚᱭᱮᱢ ᱞᱟᱹᱭᱮᱫ ᱠᱟᱱᱟ ᱵᱟᱹᱧ ᱵᱩᱡᱷᱟᱹᱣ ᱮᱫᱟ ᱚ ᱦᱮᱸ ᱪᱮᱫ ᱮᱢ ᱞᱟᱹᱭᱮᱫᱟ ᱞᱟᱹᱭ ᱢᱮ ᱚ ᱮᱱᱮᱡ ᱥᱮᱨᱤᱧ ᱨᱱᱟᱜ ᱞᱟᱠᱪᱟᱨ ᱨᱮᱱᱟᱜ ᱮᱢ ᱠᱷᱚᱡᱚᱜ ᱠᱟᱱᱟ ᱥᱮᱨᱮᱧ ᱪᱮᱫ ᱞᱟᱹᱜᱤᱫ ᱚᱻ ᱴᱷᱤᱠ ᱜᱮᱭᱟ ᱴᱷᱤᱠ ᱜᱮᱭᱟ ᱦᱮᱸ ᱪᱮᱫ ᱠᱚᱨᱮᱱᱟᱜ ᱟᱫᱚ ᱢᱤᱫᱴᱮᱱ ᱚᱻ ᱫᱟᱸᱥᱟᱭ ᱫᱚ ᱟᱵᱚ ᱥᱟᱱᱛᱟᱲ ᱠᱚᱫᱚ ᱠᱚᱲᱟ ᱦᱚᱯᱚᱱ ᱠᱚ ᱪᱟᱞᱟᱜ ᱟᱛᱚ ᱮᱱᱮᱡ ᱵᱟᱨᱦᱮ ᱥᱮᱫ ᱩᱱᱠᱩ ᱛᱩᱢᱫᱟᱜ ᱠᱚ ᱤᱫᱤᱭᱟ ᱴᱟᱢᱟᱠᱚ ᱠᱚ ᱤᱫᱤᱭᱟ ᱛᱟᱯᱚᱨᱮ ᱚᱱᱟ ᱢᱟᱨᱟᱜ ᱯᱤᱧᱪᱟᱹᱨ ᱠᱚᱨᱛᱟᱞ ᱚᱱᱟ ᱠᱚ ᱥᱟᱯᱟᱵ ᱫᱤᱭᱮ ᱜᱮ ᱠᱚ ᱵᱟᱨᱦᱮ ᱠᱚ ᱩᱸᱰᱩᱝᱚᱜᱼᱟ ᱫᱟᱸᱥᱟᱭ ᱨᱮᱱᱟᱜ ᱫᱚ ᱟᱨ ᱪᱮᱫ ᱨᱮᱱᱟᱜ ᱮᱢ ᱞᱟᱹᱭᱮᱫᱟ ᱚᱻ ᱦᱮᱸ ᱵᱟᱦᱟ ᱨᱮᱱᱟᱜ ᱫᱚ ᱟᱵᱚ ᱡᱟᱦᱮᱨ ᱵᱩᱴᱟᱹ ᱠᱚ ᱪᱟᱞᱟᱜᱼᱟ ᱱᱚᱠᱟ ᱴᱟᱢᱟᱠ ᱠᱚ ᱤᱫᱤᱭᱟ ᱛᱩᱢᱫᱟᱜ ᱠᱚ ᱤᱫᱤᱭᱟ ᱦᱟᱨᱢᱚᱱᱤ ᱠᱚᱠᱚ ᱤᱫᱤᱭᱟ ᱚᱸᱰᱮ ᱫᱚ ᱠᱩᱲᱤ ᱠᱚ ᱠᱚᱲᱟ ᱠᱚ ᱡᱚᱛᱚ ᱜᱮᱠᱚ ᱪᱟᱞᱟᱜᱼᱟ ᱵᱟᱦᱟ ᱠᱚ ᱞᱮᱭᱚᱝ ᱟ ᱮᱱᱮᱡ ᱮᱱᱮᱡ ᱛᱮᱠᱚ ᱦᱤᱡᱩᱜᱼᱟ ᱱᱟᱭᱠᱮ ᱠᱚ ᱩᱱᱠᱩ ᱠᱚᱜᱮ ᱱᱤᱭᱟᱹ ᱠᱚᱜᱮ ᱠᱟᱹᱢᱤ ᱫᱚ ᱩᱱᱠᱩᱣᱟᱜ ᱟᱨ ᱪᱮᱫ ᱮᱢ ᱞᱟᱹᱭᱮᱫ ᱛᱟᱦᱮᱱᱟ ᱟᱨ ᱪᱮᱫ ᱠᱚᱨᱮᱱᱟᱜ ᱪᱮᱫ ᱠᱚ ᱥᱟᱯᱟᱵ ᱱᱤᱭᱟᱹ ᱥᱮ ᱮᱱᱮᱡ ᱨᱮᱱᱟᱜ ᱚ ᱟᱵᱚ ᱥᱚᱨᱦᱟᱭ ᱨᱮᱫᱚ ᱠᱩᱲᱤ ᱦᱚᱯᱚᱱ ᱦᱚᱸ ᱠᱚᱲᱟ ᱦᱚᱯᱚᱱ ᱦᱚᱸ ᱡᱚᱛᱚ ᱜᱮᱠᱚ ᱮᱱᱮᱡ ᱥᱤᱨᱤᱧᱟ ᱟᱫᱚ ᱟᱵᱚ ᱦᱚᱲ ᱚᱱᱟ ᱛᱩᱢᱫᱟᱜ ᱴᱟᱢᱟᱠ ᱛᱟᱯᱚᱨᱮ ᱦᱟᱨᱢᱚᱱᱤ ᱛᱤᱨᱭᱳ ᱚᱠᱚᱭ ᱫᱚ ᱵᱟᱱᱟᱢ ᱚᱱᱟ ᱠᱚ ᱫᱤᱠ ᱫᱤᱭᱮ ᱜᱮᱠᱚ ᱥᱟᱯᱟᱵ ᱠᱟᱛᱮᱫ ᱠᱚ ᱮᱱᱮᱡ ᱥᱤᱨᱤᱧᱟ ᱨᱟᱹᱥᱠᱟᱹ ᱠᱩᱞᱦᱤ ᱛᱮᱠᱚ ᱩᱰᱩᱝᱚᱜᱼᱟ ᱚᱸᱰᱮ ᱜᱮᱠᱚ ᱨᱟᱹᱥᱠᱟᱹ ᱡᱚᱝᱟ ᱠᱩᱲᱤ ᱠᱚᱲᱟ ᱡᱚᱛᱚ ᱜᱮ ᱟᱨ ᱪᱮᱫ ᱮᱢ ᱞᱟᱹᱭᱮᱫᱟ ᱢᱟᱜᱽ ᱨᱮᱱᱟᱜ ᱢᱟᱜᱽ ᱨᱮᱱᱟᱜ ᱫᱚ ᱱᱚᱜᱼᱚᱭ ᱰᱟᱝᱨᱟ ᱠᱚ ᱠᱚ ᱵᱚᱞᱮ ᱰᱟᱝᱨᱟ ᱫᱚ ᱵᱟᱝ ᱢᱟᱜᱽ ᱨᱮᱫᱚ ᱥᱚᱨᱦᱟᱭ ᱨᱮᱜᱮ ᱤᱭᱟᱹ ᱢᱟ ᱚᱱᱟ ᱢᱟ ᱵᱷᱩᱞ ᱛᱮᱧ ᱞᱟᱹᱭᱮᱫ ᱠᱟᱱᱟ ᱢᱟᱜᱽ ᱨᱮᱫᱚ ᱚᱸᱰᱮ ᱢᱟᱜᱽ ᱵᱚᱸᱜᱟ ᱦᱩᱭᱩᱜᱼᱟ ᱟᱫᱚ ᱚᱸᱰᱮ ᱜᱮ ᱯᱩᱡᱟᱹ ᱦᱩᱭᱩᱜᱼᱟ ᱠᱚᱲᱟ ᱠᱚᱜᱮ ᱚᱱᱟ ᱦᱚᱸ ᱜᱚᱴ ᱴᱟᱺᱰᱤ ᱨᱮᱜᱮ ᱠᱚ ᱪᱟᱞᱟᱜᱼᱟ ᱠᱩᱲᱤ ᱦᱚᱯᱚᱱ ᱫᱚ ᱵᱟᱝ ᱠᱚ ᱪᱟᱞᱟᱜᱼᱟ ᱚᱸᱰᱮ ᱫᱚ

ᱟᱨ ᱡᱟᱦᱟᱱᱟᱜ ᱮᱢ ᱞᱟᱹᱭᱮᱫ ᱛᱟᱦᱮᱱᱟ ᱚᱻ ᱦᱮᱸ ᱢᱟ ᱛᱚᱵᱮ ᱫᱚᱦᱚᱭ ᱢᱮ ᱯᱷᱳᱱ ᱫᱚ ᱤᱧ ᱴᱷᱮᱱ ᱦᱮᱡ ᱠᱟᱛᱮᱫ ᱜᱮᱧ ᱪᱮᱫ ᱟᱢᱟ ᱢᱚᱡᱽ ᱫᱚ ᱯᱷᱳᱱ ᱛᱮᱫᱚ ᱢᱚᱡᱽ ᱫᱚ ᱵᱟᱹᱧ ᱞᱟᱹᱭ ᱪᱮᱫ ᱫᱟᱲᱮᱭᱟᱢ ᱠᱟᱱᱟ ᱛᱳ ᱤᱧ ᱴᱷᱮᱱ ᱦᱤᱡᱩᱜ ᱢᱮ ᱤᱧ ᱜᱮᱧ ᱴᱮᱨᱞᱤᱝ ᱢᱮᱭᱟ ᱤᱧ ᱜᱮᱧ ᱪᱮᱫ ᱟᱢᱟ ᱢᱚᱡᱽ ᱛᱮ ᱛᱚᱵᱮ ᱢᱟ ᱯᱷᱳᱱ ᱫᱚᱦᱚᱭ ᱢᱮ ᱦᱳᱭ ᱤᱧ ᱴᱷᱮᱱ ᱜᱮ ᱧᱟᱯᱟᱢᱚᱜ ᱢᱮ ᱱᱚᱸᱰᱮ ᱱᱤᱣᱨᱤ ᱴᱚᱞᱟ ᱤᱧᱟᱹᱜ ᱧᱩᱛᱩᱢ ᱫᱚ ᱫᱩᱞᱤ ᱢᱩᱨᱢᱩ ᱠᱟᱱᱟ ᱱᱚᱸᱰᱮ ᱜᱮ ᱤᱧ ᱴᱷᱮᱱ ᱦᱤᱡᱩᱜ ᱟᱢ ᱪᱮᱫᱟ ᱦᱟᱸᱜ ᱢᱟ ᱛᱚᱵᱮ ᱫᱚᱦᱚᱭ ᱢᱮ ᱦᱳᱭ ᱦᱮᱸ ᱫᱚᱦᱚᱭ ᱢᱮ